ᱟᱞᱮ ᱫᱚ ᱟᱹᱛᱳ ᱚᱲᱟᱜ ᱨᱮᱱ ᱦᱚᱲ ᱜᱟᱹᱭ ᱰᱟᱝᱨᱟ ᱠᱚᱞᱮ ᱟᱹᱥᱩᱞ ᱠᱚᱣᱟ ᱛᱟᱨᱯᱚᱨ ᱥᱤᱢ ᱥᱩᱠᱨᱤ ᱢᱮᱨᱚᱢ ᱵᱷᱤᱰᱤ ᱡᱚᱛᱚ ᱜᱮᱞᱮ ᱟᱹᱥᱩᱞ ᱠᱚᱣᱟ ᱱᱩᱠᱩ ᱠᱚ ᱛᱟᱨᱯᱚᱨ ᱚᱠᱟ ᱞᱮᱠᱟᱛᱮ ᱪᱮᱫ ᱠᱚ ᱡᱚᱢᱟ ᱩᱱᱠᱩ ᱚᱱᱟᱞᱮ ᱵᱮᱵᱚᱥᱛᱷᱟ ᱠᱟᱛᱮᱫ ᱞᱮ ᱮᱢᱟ ᱠᱚᱣᱟ ᱥᱤᱢ ᱫᱚᱠᱚ ᱡᱚᱢᱟ ᱦᱩᱲᱳ ᱪᱟᱣᱞᱮ ᱠᱷᱚᱫᱮ ᱰᱟᱝᱨᱟ ᱫᱚᱠᱚ ᱡᱚᱢᱟ ᱪᱷᱟᱹᱱᱤ ᱜᱷᱟᱥ ᱢᱮᱨᱚᱢ ᱫᱚᱠᱚ ᱡᱚᱢᱟ ᱜᱷᱟᱥ ᱯᱟᱞᱦᱟ ᱠᱚ ᱟᱨ ᱥᱩᱠᱨᱤ ᱫᱚᱠᱚ ᱡᱚᱢᱟ ᱞᱚᱵᱳᱜ ᱠᱚ ᱠᱟᱹᱧᱡᱤ ᱠᱚ ᱚᱱᱟ ᱠᱚᱜᱮᱞᱮ ᱮᱢᱟ ᱠᱚᱣᱟ ᱟᱨ ᱚᱠᱟ ᱞᱮᱠᱟᱛᱮ ᱨᱳᱜᱽ ᱟᱡᱟᱨ ᱵᱚᱞᱮ ᱟᱞᱚ ᱧᱟᱢ ᱠᱚ ᱚᱱᱟ ᱠᱚᱦᱚᱸᱞᱮ ᱵᱮᱵᱚᱥᱛᱷᱟᱭᱟ ᱥᱩᱠᱨᱤ ᱫᱚ ᱚᱱᱮ ᱵᱟᱥᱚᱠ ᱥᱟᱠᱟᱢ ᱠᱚᱞᱮ ᱮᱢᱟ ᱠᱚᱣᱟ ᱟᱞᱚ ᱵᱚᱞᱮ ᱨᱳᱜᱽ ᱟᱡᱟᱨ ᱧᱟᱢ ᱠᱚ ᱞᱟᱹᱜᱤᱫ ᱟᱨ ᱡᱚᱛᱚᱜᱮ ᱢᱚᱸᱡᱽ ᱠᱚ ᱛᱟᱦᱮᱱ ᱞᱟᱹᱜᱤᱫ ᱛᱮ ᱩᱱᱠᱩ ᱰᱟᱠᱛᱟᱨ ᱠᱚᱠᱚ ᱦᱤᱡᱩᱜᱼᱟ ᱩᱱᱠᱩ ᱴᱷᱮᱡ ᱵᱷᱤᱴᱟᱢᱤᱱ ᱨᱟᱱ ᱠᱚᱞᱮ ᱮᱢᱟ ᱠᱚᱣᱟ ᱱᱚᱝᱠᱟ ᱱᱚᱝᱠᱟ ᱡᱮᱱᱚ ᱢᱚᱸᱡᱽ ᱠᱚ ᱛᱟᱦᱮᱱ ᱛᱟᱞᱮ ᱚᱱᱟ ᱜᱮᱞᱮ ᱵᱮᱵᱚᱥᱛᱷᱟᱭᱟ